ᱱᱚᱜᱼᱚᱭ ᱛᱚᱵᱮᱧ ᱢᱮᱱ ᱦᱚᱪᱚᱭᱮᱫ ᱛᱟᱵᱚᱱᱟ ᱤᱧ ᱡᱮ ᱱᱚᱜᱼᱚᱭ ᱟᱵᱚ ᱦᱚᱲ ᱦᱚᱯᱚᱱ ᱫᱚᱠᱠᱷᱤᱱ ᱫᱤᱱᱟᱡᱽᱯᱩᱨ ᱨᱮᱱ ᱡᱮ ᱱᱚᱜᱼᱚᱭ ᱡᱮ ᱯᱷᱩᱴᱵᱚᱞ ᱜᱟᱛᱮ ᱦᱩᱭᱩᱜ ᱠᱟᱱᱟ ᱦᱚᱨᱤᱨᱟᱢᱯᱩᱨ ᱢᱟᱴᱷ ᱨᱮ ᱦᱚᱨᱤᱨᱟᱢᱯᱩᱨ ᱢᱟᱴᱷ ᱨᱮ ᱡᱮ ᱱᱚᱜᱼᱚᱭ ᱯᱷᱩᱴᱵᱚᱞ ᱜᱟᱛᱮ ᱦᱩᱭᱩᱜ ᱠᱟᱱᱟ ᱵᱟᱝ ᱤᱧ ᱥᱚᱸᱜᱮ ᱛᱮ ᱵᱟ ᱟᱯᱱᱟᱨ ᱥᱚᱸᱜᱮ ᱛᱮᱦᱚᱸ ᱡᱮ ᱟᱨᱚ ᱵᱚᱱᱫᱷᱩ ᱵᱟᱱᱫᱷᱚᱵ ᱵᱚᱱᱫᱷᱩ ᱠᱚ ᱢᱮᱱᱟᱜ ᱠᱚᱣᱟ ᱡᱮ ᱱᱩᱠᱩ ᱥᱚᱸᱜᱮ ᱛᱮᱜᱮ ᱵᱚᱞᱮ ᱱᱚᱜᱼᱚᱭ ᱠᱨᱤᱠᱮᱴ ᱦᱚᱸ ᱵᱟᱝ ᱯᱷᱩᱴᱵᱚᱞ ᱦᱚᱸ ᱵᱟᱝ ᱱᱚᱣᱟ ᱵᱷᱚᱞᱤᱵᱚᱞ ᱦᱚᱸ ᱜᱟᱛᱮᱜ ᱦᱩᱭᱩᱜ ᱠᱟᱱᱟ ᱱᱚᱣᱟ ᱦᱚᱨᱤᱨᱟᱢᱯᱩᱨ ᱢᱟᱴᱷ ᱨᱮᱦᱚᱸ ᱟᱨ ᱵᱟᱝ ᱱᱚᱣᱟ ᱜᱚᱝᱜᱟᱨᱟᱢᱯᱩᱨ ᱢᱟᱴᱷ ᱨᱮ ᱚᱱᱟ ᱠᱚ ᱢᱟᱴᱷ ᱛᱟᱞᱟᱨᱮ ᱜᱟᱛᱮ ᱫᱚ ᱪᱟᱞᱟᱜ ᱦᱩᱭᱩᱜ ᱠᱟᱱᱟ ᱟᱨ ᱵᱟᱝ ᱜᱟᱛᱮ ᱵᱟᱲᱟ ᱦᱩᱭ ᱟᱠᱟᱱᱟ ᱟᱫᱚ ᱱᱚᱝᱠᱟ ᱛᱮᱜᱮ ᱟᱵᱚ ᱦᱚᱲ ᱦᱚᱯᱚᱱᱟᱜ ᱵᱟᱝ ᱞᱟᱦᱟ ᱛᱮᱵᱚᱱ ᱟᱜᱟᱣ ᱪᱟᱞᱟᱜ ᱠᱟᱱᱟ ᱟᱨ ᱵᱟᱝ ᱟᱵᱚ ᱦᱚᱲ ᱦᱚᱯᱚᱱᱟᱜ ᱥᱟᱶᱛᱟᱞ ᱦᱚᱯᱚᱱᱟᱜ ᱱᱚᱣᱟ ᱨᱮᱜᱮ ᱟᱵᱚᱣᱟᱜ ᱧᱩᱛᱩᱢ ᱫᱚ ᱢᱮᱱᱟᱜ ᱛᱟᱵᱚᱱᱟ ᱟᱨ ᱵᱟᱝ ᱱᱚᱝᱠᱟ ᱜᱮᱵᱚᱱ ᱨᱮᱵᱮᱫ ᱟᱠᱟᱫᱼᱟ ᱟᱵᱚ ᱦᱚᱲ ᱦᱚᱯᱚᱱ ᱵᱟᱝ ᱱᱩᱠᱩ ᱫᱤᱠᱩ ᱯᱩᱥᱤ ᱛᱟᱞᱟ ᱠᱷᱚᱱ ᱫᱚ ᱟᱵᱚ ᱦᱚᱲ ᱦᱚᱯᱚᱱ ᱫᱚᱵᱚᱱ ᱛᱷᱚᱲᱟᱜᱟᱱ ᱵᱚᱱ ᱩᱪᱩ ᱧᱚᱜ ᱜᱮᱭᱟ ᱵᱟᱝ ᱮᱱᱮᱡ ᱨᱮ ᱵᱟᱝ ᱠᱷᱮᱞᱳᱰ ᱨᱮ ᱵᱟᱝ ᱜᱟᱛᱮ ᱨᱮᱦᱚᱸ ᱡᱮ ᱱᱚᱝᱠᱟ ᱠᱟᱛᱷᱟ ᱛᱮᱜᱮ ᱟᱵᱚ ᱫᱚᱵᱚᱱ ᱛᱷᱚᱲᱟ ᱜᱟᱱ ᱵᱚᱱ ᱟᱜᱟᱣ ᱧᱚᱜ ᱠᱟᱱᱟ ᱟᱵᱚ ᱦᱚᱲ ᱦᱚᱯᱚᱱ ᱥᱟᱱᱛᱟᱲ ᱫᱚ ᱟᱫᱚ ᱱᱤᱭᱟᱹ ᱛᱮᱜᱮ ᱟᱵᱚᱣᱟᱜ ᱜᱟᱛᱮ ᱫᱚ ᱛᱷᱚᱲᱟᱜᱟᱱ ᱩᱱᱠᱩ ᱫᱤᱠᱩ ᱯᱩᱥᱤ ᱦᱚᱸ ᱠᱚ ᱧᱮᱞ ᱟᱠᱟᱫᱼᱟ ᱵᱟᱝ ᱠᱚ ᱨᱟᱹᱥᱠᱟᱹ ᱟᱠᱟᱱ ᱛᱟᱵᱚᱱᱟ ᱟᱨ ᱵᱟᱝ ᱠᱚ ᱠᱩᱥᱤ ᱟᱠᱟᱱᱟ ᱟᱫᱚ ᱩᱱᱠᱩ ᱫᱤᱠᱩ ᱦᱚᱯᱚᱱ ᱦᱚᱸᱠᱚ ᱢᱮᱱᱫᱟ ᱵᱟᱝ ᱩᱱᱠᱩ ᱥᱚᱸᱜᱮ ᱠᱚ ᱥᱟᱱᱛᱟᱲ ᱟᱹᱫᱤᱵᱟᱥᱤ ᱥᱚᱸᱜᱮ ᱫᱚ ᱱᱩᱠᱩ ᱥᱚᱸᱜᱮ ᱫᱚ ᱟᱵᱚ ᱫᱚ ᱵᱟᱵᱚᱱ ᱫᱟᱲᱮᱭᱟᱜᱼᱟ ᱟᱫᱚ ᱚᱱᱟ ᱠᱚᱠᱷᱚᱱ ᱛᱮᱜᱮ ᱟᱵᱚ ᱦᱚᱲ ᱦᱚᱯᱚᱱ ᱫᱚᱵᱚᱱ ᱞᱟᱦᱟ ᱧᱚᱜ ᱟᱠᱟᱱᱟ ᱟᱫᱚ ᱚᱸᱰᱮ ᱜᱮ ᱤᱧᱟᱹᱜ ᱠᱟᱛᱷᱟ ᱫᱚᱧ ᱢᱩᱪᱟᱹᱫᱮᱫ ᱛᱟᱵᱚᱱᱟ